ᱜᱟᱹᱦᱤᱨ ᱧᱤᱫᱟᱹ ᱚᱴᱳ ᱥᱮ ᱡᱟᱦᱟᱱ ᱜᱟᱹᱰᱤ ᱧᱟᱢᱫᱚ ᱟᱹᱰᱤ ᱠᱚᱴᱷᱤᱱ ᱜᱮᱭᱟ ᱚᱱᱟ ᱵᱟᱠᱷᱨᱟ ᱛᱮ ᱡᱟᱦᱟᱸ ᱡᱟᱭᱜᱟ ᱨᱮ ᱡᱟᱦᱟᱸᱭ ᱜᱮ ᱛᱟᱦᱮᱱ ᱡᱚᱫᱤ ᱴᱨᱮᱱ ᱥᱮ ᱠᱚᱱᱳ ᱵᱟᱥ ᱥᱴᱮᱱᱰ ᱚᱱᱠᱟᱱ ᱡᱟᱭᱜᱟ ᱨᱮ ᱡᱟᱦᱟᱸᱭ ᱧᱤᱫᱟᱹ ᱧᱩᱛ ᱨᱮᱭ ᱯᱟᱲᱟᱣ ᱞᱮᱱᱠᱷᱟᱱ ᱩᱱᱤ ᱚᱲᱟᱜ ᱨᱩᱣᱟᱹᱲ ᱫᱚ ᱠᱚᱴᱷᱤᱱ ᱯᱟᱲᱟᱜ ᱛᱟᱭᱟ ᱮᱠ ᱢᱟᱛᱨᱚ ᱚᱱᱟ ᱨᱮᱭᱟᱜ ᱵᱷᱚᱨᱥᱟ ᱡᱚᱫᱤ ᱟᱭᱟᱜ ᱛᱤᱨᱮ ᱢᱳᱵᱟᱭᱤᱞ ᱛᱟᱦᱮᱱᱟ ᱚᱲᱟᱜ ᱨᱮᱱ ᱦᱚᱲ ᱴᱷᱮᱡ ᱯᱷᱳᱱ ᱠᱟᱛᱮᱫ ᱵᱟᱰᱟᱭ ᱦᱚᱪᱚ ᱞᱮᱠᱚ ᱠᱷᱟᱱ ᱡᱮ ᱤᱧ ᱜᱟᱹᱰᱤ ᱥᱮ ᱠᱳᱱᱳ ᱡᱟᱱᱵᱟᱦᱚᱱ ᱪᱟᱞᱟᱜ ᱞᱟᱹᱜᱤᱫ ᱵᱟᱹᱧ ᱧᱟᱢᱫᱟ ᱚᱱᱟ ᱵᱟᱠᱷᱨᱟ ᱛᱮ ᱦᱚᱭᱛᱳ ᱚᱲᱟᱜ ᱠᱷᱚᱱ ᱜᱟᱹᱰᱤ ᱠᱚ ᱵᱷᱮᱡᱟ ᱫᱟᱲᱮᱭᱟᱜᱼᱟ ᱟᱨ ᱵᱟᱝᱠᱷᱟᱱ ᱢᱤᱫᱴᱮᱡ ᱜᱮ ᱩᱯᱟᱹᱭ ᱡᱟᱦᱟᱸ ᱨᱮ ᱳᱞᱟ ᱯᱷᱳᱱ ᱛᱮ ᱧᱟᱢᱚᱜᱼᱟ ᱚᱱᱟ ᱨᱤᱡᱟᱨᱵᱷ ᱠᱟᱛᱮᱫ ᱜᱮ ᱚᱲᱟᱜ ᱮ ᱨᱩᱣᱟᱹᱲ ᱫᱟᱲᱮᱜᱼᱟ ᱟᱨ ᱱᱚᱝᱠᱟᱱ ᱧᱤᱫᱟᱹ ᱵᱮᱲᱟᱨᱮ ᱳᱞᱟ ᱦᱚᱸ ᱵᱟᱝ ᱧᱟᱢ ᱞᱮᱱᱠᱷᱟᱱ ᱮᱠᱢᱟᱛᱛᱨᱚ ᱚᱲᱟᱜ ᱠᱷᱚᱱ ᱢᱚᱴᱚᱨ ᱥᱟᱭᱠᱮᱞ ᱤᱫᱤ ᱠᱟᱛᱮᱫ ᱥᱮ ᱜᱟᱹᱰᱤ ᱨᱤᱡᱟᱨᱵᱷ ᱤᱫᱤ ᱠᱟᱛᱮᱫ ᱜᱮ ᱩᱱᱤ ᱦᱚᱲ ᱚᱸᱰᱮ ᱠᱷᱚᱱᱜᱮ ᱨᱩᱣᱟᱹᱲ ᱦᱮᱡ ᱫᱟᱲᱮᱭᱟᱜᱼᱟ ᱚᱱᱟ ᱵᱟᱠᱷᱨᱟ ᱛᱮ ᱱᱤᱭᱟᱹᱜᱮ ᱤᱧᱤᱧ ᱢᱮᱱᱟ ᱢᱟᱱᱮ ᱧᱩᱛ ᱧᱤᱫᱟᱹ ᱨᱮ ᱮᱠᱢᱟᱛᱛᱨᱚ ᱢᱳᱵᱟᱭᱤᱞ ᱛᱟᱦᱮᱱ ᱫᱚᱨᱠᱟᱨ ᱢᱮᱱᱟᱜᱼᱟ ᱚᱲᱟᱜ ᱨᱮᱱᱟᱜ ᱱᱟᱢᱵᱟᱨ ᱦᱚᱸ ᱴᱷᱤᱠ ᱴᱷᱟᱠ ᱵᱟᱰᱟᱭ ᱫᱚᱨᱠᱟᱨ ᱢᱮᱱᱟᱜᱼᱟ